ᱟᱪᱪᱷᱟ ᱟᱪᱪᱷᱟ ᱪᱷᱟ ᱟᱪᱪᱷᱟ ᱦᱮᱸ ᱧᱟᱯᱟᱢᱚᱜᱼᱟ ᱧᱟᱯᱟᱢ ᱫᱚᱧ ᱧᱟᱯᱟᱢᱚᱜᱼᱟ ᱞᱟᱦᱟᱛᱮ ᱪᱮᱫ ᱠᱚ ᱨᱟᱱᱮᱢ ᱡᱚᱢ ᱟᱠᱟᱫᱟ ᱥᱮ ᱵᱟᱝ ᱟᱪᱪᱷᱟ ᱟᱪᱪᱷᱟ

ᱦᱮᱸ ᱧᱟᱢᱚᱜᱼᱟ ᱟᱪᱪᱷᱟ ᱟᱪᱪᱷᱟ ᱪᱷᱟ ᱪᱷᱟ ᱦᱮᱸ ᱦᱮᱸ ᱧᱟᱢᱚᱜᱼᱟ ᱚᱱᱟ ᱠᱚᱫᱚ ᱛᱟᱦᱚᱞᱮ ᱠᱷᱟᱱ ᱫᱚ ᱱᱤᱛᱳᱜ ᱚᱱᱟ ᱢᱟᱱᱮ ᱢᱤᱫᱴᱤᱡ ᱰᱟᱠᱛᱟᱨ ᱴᱷᱮᱱ ᱠᱷᱚᱱ ᱟᱹᱜᱩ ᱦᱩᱭᱟᱠᱟᱱᱟ ᱢᱟᱱᱮ ᱫᱚᱠᱟᱱ ᱨᱮᱫᱚ ᱢᱮᱱᱟᱜ ᱜᱮᱭᱟ ᱟᱫᱚ ᱛᱚᱵᱮ ᱱᱚᱣᱟ ᱤᱫᱤ ᱤᱫᱤ ᱢᱮ ᱚᱱᱟ ᱡᱚᱢ ᱞᱮᱜᱟᱭ ᱢᱮ ᱟᱨ ᱛᱚᱵᱮ ᱠᱷᱟᱱ ᱜᱮᱢ ᱵᱩᱡᱟ ᱡᱮ ᱛᱟᱨᱯᱚᱨᱮ ᱱᱤᱛᱳᱜ ᱫᱚ ᱛᱟᱦᱮᱞᱮ ᱪᱮᱫ ᱞᱮᱠᱟ ᱢᱮᱱᱟᱢᱟ ᱦᱮᱸ ᱦᱮᱸ ᱴᱷᱤᱠ ᱟᱪᱷᱮ ᱴᱷᱤᱠ ᱟᱪᱷᱮ ᱚᱱᱠᱟᱱᱟᱜ ᱨᱟᱱ ᱦᱮᱸ ᱚᱱᱠᱟᱱᱟᱜ ᱨᱟᱱ ᱢᱮᱱᱟᱜᱼᱟ ᱛᱚᱵᱮ ᱱᱩᱭ ᱰᱟᱠᱛᱟᱨ ᱦᱚᱸ ᱢᱟᱱᱮ ᱢᱟᱱᱮ ᱵᱷᱟᱹᱞᱤ ᱜᱮᱧ ᱪᱤᱠᱤᱥᱟ ᱵᱟᱲᱟ ᱟᱠᱟᱫ ᱠᱚᱣᱟ ᱟᱨ ᱪᱤᱠᱤᱥᱟ ᱵᱟᱲᱟᱭᱮᱫ ᱠᱚᱜᱮᱭᱟᱹᱧ ᱱᱚᱣᱟ ᱫᱚᱠᱟᱱ ᱨᱮᱦᱚᱸ ᱢᱮᱱᱟᱜ ᱜᱮᱭᱟ ᱛᱚᱵᱮ ᱦᱤᱡᱩᱜ ᱛᱟᱞᱟᱝ ᱟᱢ ᱴᱷᱤᱠ ᱟᱪᱷᱮ ᱛᱳ ᱚᱱᱟ ᱜᱮ ᱦᱮᱸ ᱢᱟᱱᱮ ᱫᱟᱢ ᱫᱟᱢ ᱫᱚ ᱚᱱᱟ ᱠᱷᱚᱱᱟᱜ ᱫᱚ ᱟᱢ ᱢᱟᱱᱮ ᱡᱟ ᱪᱟᱞᱟᱜ ᱠᱟᱱᱟ ᱣᱭ ᱛᱤᱱ ᱥᱟᱭ ᱯᱮ ᱥᱟᱭ ᱞᱮᱠᱟ ᱞᱟᱜᱟᱣ ᱢᱮᱭᱟ

ᱦᱮᱸ ᱦᱮᱸ ᱛᱚ ᱚᱱᱟᱜᱮ ᱦᱮᱸ ᱦᱮᱸ ᱦᱤᱡᱩᱜ ᱢᱮ